ᱟᱪᱪᱷᱟ ᱦᱮᱞᱳ ᱱᱚᱣᱟ ᱫᱚ ᱯᱷᱤᱞᱤᱯᱠᱟᱨᱴ ᱰᱮᱞᱤᱵᱷᱟᱨᱤ ᱚᱯᱷᱤᱥ ᱠᱟᱱᱟ ᱤᱧᱟᱹᱜ ᱢᱤᱫᱴᱟᱝ ᱰᱮᱞᱤᱵᱷᱟᱨᱤ ᱪᱚᱵᱵᱤᱥ ᱛᱤᱱ ᱫᱩ ᱦᱟᱡᱟᱨ ᱪᱤᱵᱵᱤᱥ ᱨᱮ ᱦᱤᱡᱩᱜ ᱨᱮᱭᱟᱜ ᱠᱟᱛᱷᱟ ᱛᱟᱦᱮᱠᱟᱱᱟ ᱚᱰᱟᱨ ᱞᱮᱫ ᱟᱹᱧ ᱢᱮᱱᱠᱷᱟᱱ ᱚᱱᱟ ᱢᱤᱫ ᱥᱚᱯᱚᱛᱟᱦᱚ ᱰᱮᱨᱤ ᱦᱮᱡ ᱮᱱᱟ ᱢᱮᱱᱠᱷᱟᱱ ᱚᱱᱟ ᱩᱱᱟᱹᱜ ᱵᱤᱞᱚᱢ ᱨᱮᱭᱟᱜ ᱫᱚ ᱪᱮᱫ ᱪᱤᱠᱟᱹᱛᱮ ᱦᱩᱭ ᱮᱱᱟ ᱟᱨᱠᱤ ᱱᱤᱭᱟᱹ ᱵᱟᱰᱟᱭ ᱥᱟᱱᱟᱭᱮᱫᱤᱧ ᱠᱟᱱᱟ ᱟᱨ ᱱᱚᱝᱠᱟ ᱫᱮᱨᱤ ᱞᱮᱱᱠᱷᱟᱱ ᱢᱟ ᱟᱞᱮ ᱛᱚ ᱟᱨ ᱵᱟᱝᱞᱮ ᱚᱰᱟᱨ ᱵᱟᱲᱟᱭᱟ ᱴᱷᱤᱠᱟᱹᱱ ᱜᱮᱭᱟ ᱢᱟ ᱡᱟᱛᱮ ᱱᱤᱭᱟᱹ ᱠᱚ ᱠᱟᱛᱷᱟ ᱫᱤᱥᱟᱹ ᱫᱚᱦᱚ ᱠᱟᱜᱯᱮ